ᱦᱮᱸ ᱪᱟᱥ ᱫᱚ ᱤᱧ ᱥᱚᱵᱡᱤ ᱠᱚ ᱵᱤᱥᱤᱨᱵᱷᱟᱜᱽ ᱚᱱᱟ ᱠᱚᱜᱮ ᱦᱟᱸᱜ ᱵᱮᱥᱤᱧ ᱠᱩᱥᱤᱭᱟᱜᱼᱟ ᱛᱚ ᱚᱱᱟ ᱥᱚᱵᱡᱤ ᱠᱚ ᱡᱮᱢᱚᱱ ᱥᱟᱵ ᱠᱟᱜ ᱢᱮ ᱱᱚᱜᱼᱚᱭ ᱡᱮᱢᱚᱱ ᱩᱪᱪᱷᱟᱹ ᱩᱪᱪᱷᱟᱹ ᱠᱚ ᱱᱚᱜᱼᱚᱭ ᱨᱮᱭᱟᱲ ᱫᱤᱱ ᱨᱮᱭᱟᱲ ᱫᱤᱱ ᱫᱚ ᱚᱱᱟ ᱩᱪᱪᱷᱟᱹ ᱫᱚ ᱦᱚᱸᱜ ᱮᱢᱱᱤ ᱞᱚᱦᱚᱫ ᱠᱟᱛᱮ ᱛᱚ ᱛᱚᱯᱟ ᱞᱮᱠᱷᱟᱱ ᱫᱚ ᱚᱱᱟ ᱢᱟᱱᱮ ᱚᱱᱟ ᱚᱛ ᱠᱷᱚᱱᱟᱜ ᱩᱰᱩᱠᱛᱮ ᱥᱚᱢᱚᱭᱮ ᱦᱟᱛᱟᱣᱟ ᱟᱨᱠᱤ ᱚᱛ ᱠᱷᱚᱱᱟᱜ ᱦᱟᱸᱜ ᱩᱰᱩᱠᱛᱮ ᱥᱚᱢᱚᱭᱮ ᱦᱟᱛᱟᱣᱟ ᱛᱟᱦᱞᱮ ᱥᱚᱢᱚᱭ ᱵᱚᱞᱛᱮ ᱢᱚᱴᱟᱢᱩᱴᱤ ᱵᱷᱟᱜᱤ ᱜᱮ ᱥᱚᱢᱚᱭᱮ ᱦᱟᱛᱟᱣᱟᱭ ᱪᱷᱚ ᱥᱟᱛ ᱫᱤᱱ ᱟᱴ ᱫᱤᱱ ᱜᱟᱱ ᱛᱟᱦᱞᱮ ᱚᱱᱟ ᱛᱟᱞᱟ ᱨᱮ ᱟᱨᱦᱚᱸ ᱫᱟᱜ ᱫᱩᱞ ᱠᱟᱛᱮ ᱨᱮᱥᱴ ᱦᱩᱭ ᱮᱱᱟ ᱛᱟᱦᱞᱮ ᱚᱛᱚᱭᱮᱵ ᱚᱱᱟ ᱫᱚ ᱨᱮᱭᱟᱲ ᱫᱤᱱ ᱯᱚᱠᱠᱷᱮ ᱫᱚ ᱚᱱᱟ ᱫᱚ ᱟᱯᱷᱚᱨ ᱠᱟᱛᱮ ᱟᱨᱠᱤ ᱟᱯᱷᱚᱨ ᱠᱟᱛᱮ ᱢᱟᱱᱮ ᱞᱚᱦᱚᱫ ᱠᱟᱛᱮ ᱟᱨ ᱟᱯᱷᱚᱨ ᱦᱩᱭᱩᱜᱼᱟ ᱚᱱᱟ ᱜᱷᱩᱴᱩ ᱨᱮ ᱟᱯᱷᱚᱨ ᱠᱟᱛᱮ ᱚᱱᱟ ᱫᱚ ᱨᱚᱦᱚᱭ ᱞᱮᱠᱷᱟᱱ ᱚᱱᱟ ᱫᱚ ᱯᱮ ᱯᱩᱱ ᱫᱤᱱ ᱛᱮᱜᱮ ᱩᱰᱩᱠᱚᱜᱼᱟ ᱚᱱᱟ ᱪᱟᱥ ᱫᱚ ᱚᱱᱟ ᱡᱮᱢᱚᱱ ᱚᱱᱟ ᱫᱚ ᱪᱟᱥ ᱦᱩᱭᱮᱱ ᱠᱷᱟᱱ ᱟᱨ ᱚᱱᱟ ᱫᱚ ᱫᱟᱨᱮᱭᱮᱱᱟ ᱫᱟᱨᱮ ᱯᱚᱨᱮ ᱚᱱᱟ ᱫᱚᱢ ᱤᱭᱟᱹ ᱥᱟᱨᱮᱢ ᱠᱷᱟᱣᱟᱣᱟᱫᱟ ᱟᱨᱠᱤ ᱫᱟᱨᱮ ᱨᱮ ᱠᱷᱟᱣᱟ ᱠᱟᱛᱮ ᱠᱟᱹᱴᱤᱡ ᱦᱟᱨᱟᱭᱮᱱᱟ ᱦᱟᱨᱟᱭᱮᱱᱟ ᱟᱨ ᱠᱚᱹᱴᱤᱡ ᱛᱟᱯᱚᱨᱮ ᱟᱨ ᱦᱟᱨᱟᱭᱚᱡ ᱟᱨ ᱢᱟᱨᱟᱝᱧᱚᱜ ᱟᱫᱚ ᱠᱟᱹᱴᱤᱡ ᱦᱟᱥᱟ ᱠᱟᱹᱴᱤᱡ ᱮᱢ ᱨᱟᱠᱟᱵ ᱟᱫᱟ ᱚᱱᱠᱟ ᱠᱟᱛᱮ ᱚᱱᱟ ᱯᱷᱚᱞ ᱡᱚᱢ ᱨᱮᱱᱟᱜ ᱵᱟᱦᱟ ᱡᱮ ᱥᱟᱵᱟᱭ ᱵᱟᱦᱟ ᱩᱰᱩᱠᱚᱜᱼᱟ ᱵᱟᱦᱟ ᱠᱷᱚᱱᱟᱜ ᱵᱟᱦᱟ ᱡᱚ ᱩᱱ ᱚᱠᱛᱚ ᱫᱚ ᱦᱟᱸᱜ ᱠᱟᱹᱴᱤᱡ ᱟᱨ ᱱᱚᱣᱟ ᱤᱭᱟᱹ ᱮᱢᱟᱜ ᱦᱩᱭᱩᱜᱼᱟ ᱱᱚᱣᱟ ᱡᱮᱱᱚ ᱵᱷᱤᱴᱟᱢᱤᱱ ᱡᱟᱦᱟᱸᱛᱮ ᱢᱟᱱᱮ ᱯᱷᱚᱞᱚᱱᱴᱟᱜ ᱢᱟᱱᱮ ᱡᱚ ᱡᱟᱞᱤᱴᱟᱜ ᱠᱟᱺᱪ ᱰᱷᱮᱹᱨ ᱧᱚᱜ ᱦᱩᱭᱩᱜᱼᱟ ᱟᱨ ᱠᱮᱴᱮᱡ ᱠᱮᱴᱮᱡ ᱧᱚᱜ ᱠᱟᱺᱪ ᱢᱟᱱᱮ ᱥᱮᱬᱟ ᱧᱚᱜ ᱡᱟᱛᱮ ᱦᱩᱭᱩᱜ ᱢᱟ ᱟᱨᱠᱤ ᱟᱨ ᱚᱱᱟ ᱛᱟᱞᱟᱨᱮ ᱛᱤᱡᱩ ᱠᱚ ᱠᱚ ᱞᱟᱜᱟᱜᱼᱟ ᱥᱮ ᱚᱱᱟ ᱛᱮᱡᱩ ᱧᱮᱞ ᱧᱮᱞ ᱦᱩᱭᱩᱜᱼᱟ ᱡᱮ ᱚᱱᱟ ᱛᱮᱡᱩ ᱛᱮᱡᱩ ᱠᱚ ᱞᱟᱜᱟᱣ ᱞᱮᱱᱠᱷᱟᱱ ᱜᱮ ᱡᱮ ᱚᱱᱟ ᱫᱟᱨᱮ ᱨᱮᱱᱟᱜ ᱚᱥᱩᱵᱤᱫᱟ ᱦᱩᱭ ᱫᱟᱲᱮᱭᱟᱜᱼᱟ ᱛᱟᱞᱦᱮ ᱫᱟᱨᱮ ᱱᱚᱨᱢᱟᱞᱚᱜᱼᱟ ᱛᱟᱞᱦᱮ ᱯᱷᱚᱞᱚᱱ ᱴᱟᱠᱚᱢᱚᱜᱼᱟ ᱦᱮᱸ ᱡᱚ ᱡᱟᱹᱞᱤᱴᱟᱜ ᱠᱚᱢᱚᱜᱼᱟ ᱟᱫᱚ ᱚᱱᱟ ᱦᱚᱸ ᱥᱚᱢᱚᱭ ᱨᱮ ᱥᱯᱨᱮ ᱦᱩᱭᱩᱜᱼᱟ ᱧᱮᱞ ᱠᱟᱛᱮ ᱟᱨᱠᱤ ᱚᱱᱟ ᱨᱮ ᱥᱯᱨᱮ ᱦᱩ ᱩᱜᱼᱟ ᱚᱱᱟ ᱟᱫᱚ ᱡᱚ ᱦᱩᱭᱞᱮᱱᱠᱷᱟᱱ ᱚᱱᱟ ᱵᱟᱡᱟᱨ ᱠᱚᱨᱮ ᱤᱫᱤ ᱦᱩᱭᱩᱜᱼᱟ ᱵᱟᱡᱟᱨ ᱵᱟᱡᱟᱨᱮᱢ ᱤᱫᱤᱭᱟ ᱟᱠᱷᱨᱤᱧ ᱵᱟᱡᱟᱨ ᱤᱫᱤ ᱠᱟᱛᱮ ᱤᱫᱤ ᱟᱫᱚ ᱟᱠᱷᱨᱤᱧ ᱠᱮᱫᱟ ᱟᱫᱚ ᱯᱟᱹᱭᱠᱟᱹᱨᱮᱢ ᱮᱢᱟᱫᱮᱭᱟ ᱢᱚᱴᱟᱢᱩᱴᱤ ᱫᱟᱢ ᱫᱚ ᱵᱷᱟᱹᱜᱤ ᱜᱮ ᱧᱟᱢᱚᱜᱼᱟ ᱦᱩᱸ ᱵᱷᱟᱹᱜᱤ ᱜᱮ ᱧᱟᱢᱚᱜᱼᱟ ᱟᱨ ᱚᱱᱠᱟ ᱠᱟᱛᱮ ᱟᱨᱚ ᱱᱟᱱᱟᱦᱩᱱᱟᱹᱨ ᱟᱨᱚ ᱱᱟᱱᱟ ᱦᱩᱲᱟᱹᱨ ᱪᱟᱥ ᱦᱚᱸ ᱢᱤᱫᱴᱟᱢᱩᱴᱤ ᱯᱚᱫᱷᱚᱛᱤ ᱢᱤᱫᱴᱟᱝ ᱢᱮᱱᱟᱜᱼᱟ ᱦᱮᱸ ᱚᱱᱮ ᱚᱱᱠᱟ ᱠᱟᱛᱮ ᱱᱚᱣᱟ ᱫᱚ ᱦᱟᱸᱜ ᱤᱧ ᱪᱟᱥᱵᱟᱥᱟ ᱟᱨᱠᱤ